ᱟᱞᱮ ᱫᱚ ᱥᱮᱛᱟᱜ ᱵᱮᱨᱮᱫ ᱞᱮᱱᱠᱷᱟᱱ ᱰᱟᱝᱨᱤ ᱠᱚ ᱜᱳᱲᱟ ᱠᱷᱚᱱᱞᱮ ᱩᱰᱩᱠ ᱠᱚᱣᱟ ᱜᱳᱲᱟ ᱠᱷᱚᱱ ᱩᱰᱩᱠ ᱠᱟᱛᱮᱫ ᱵᱟᱦᱨᱮ ᱨᱮᱞᱮ ᱛᱚᱞ ᱠᱚᱣᱟ ᱤᱱᱟᱹ ᱯᱚᱨᱮᱛᱮ ᱵᱮᱲᱟᱜᱼᱟ ᱟᱞᱮ ᱫᱟᱠᱟ ᱩᱛᱩ ᱡᱚᱢ ᱠᱟᱛᱮᱫ ᱜᱩᱯᱤᱞᱮ ᱤᱫᱤ ᱠᱚᱣᱟ ᱜᱩᱯᱤᱨᱮ ᱜᱷᱟᱥ ᱠᱚ ᱯᱟᱞᱦᱟ ᱠᱚᱠᱚ ᱡᱚᱢᱟ ᱫᱟᱜ ᱠᱚᱠᱚ ᱧᱩᱭᱟ ᱤᱱᱟᱹ ᱯᱚᱨᱮᱛᱮ ᱵᱟᱨᱚᱴᱟ ᱛᱤᱠᱤᱱ ᱵᱮᱲᱟᱜᱼᱟ ᱮᱱᱠᱷᱟᱱ ᱫᱚ ᱚᱲᱟᱜ ᱞᱮ ᱟᱹᱜᱩ ᱠᱚᱣᱟ ᱚᱲᱟᱜᱼᱨᱮ ᱟᱹᱜᱩ ᱠᱟᱛᱮᱫ ᱞᱮ ᱛᱚᱞ ᱠᱚᱣᱟ ᱛᱚᱞ ᱠᱟᱛᱮᱫ ᱤᱱᱟᱹ ᱯᱚᱨᱮᱛᱮ ᱞᱩᱵᱩᱜ ᱠᱚ ᱥᱤᱯᱤ ᱠᱟᱛᱮᱫ ᱞᱮ ᱮᱢᱟ ᱠᱚᱣᱟ ᱢᱟᱺᱰᱤ ᱫᱟᱜ ᱠᱚ ᱥᱟᱞᱟᱜᱼᱛᱮ ᱤᱱᱟᱹ ᱯᱚᱨᱮᱛᱮ ᱥᱤᱢ ᱠᱚᱦᱚᱸᱞᱮ ᱟᱹᱥᱩᱞ ᱟᱠᱟᱫ ᱠᱚᱣᱟ ᱩᱱᱠᱩ ᱦᱚᱸ ᱦᱩᱲᱩ ᱠᱚᱞᱮ ᱮᱢᱟ ᱠᱚᱣᱟ ᱪᱟᱣᱞᱮ ᱠᱚᱞᱮ ᱮᱢᱟ ᱠᱚᱣᱟ ᱵᱩᱥᱟᱹᱜ ᱠᱚᱫᱚ ᱩᱱᱠᱩ ᱫᱚ ᱠᱷᱚᱫᱮ ᱠᱚᱞᱮ ᱮᱢᱟ ᱠᱚᱣᱟ ᱤᱱᱟᱹ ᱯᱚᱨᱮ ᱛᱮᱫᱚ ᱢᱮᱨᱚᱢ ᱠᱚᱞᱮ ᱟᱹᱥᱩᱞ ᱟᱠᱟᱫ ᱠᱚᱣᱟ ᱢᱮᱨᱚᱢ ᱠᱚᱫᱚ ᱯᱟᱞᱦᱟ ᱠᱚᱠᱚ ᱡᱚᱢᱼᱟ ᱢᱟᱺᱰᱤ ᱫᱟᱜ ᱠᱚᱞᱮ ᱮᱢᱟᱠᱚᱣᱟ ᱟᱨᱞᱮ ᱛᱚᱞ ᱫᱚᱦᱚ ᱠᱟᱠᱚᱣᱟ ᱤᱱᱟᱹ ᱯᱚᱨᱮ ᱟᱹᱭᱩᱵ ᱵᱮᱲᱟ ᱞᱮᱱᱠᱷᱟᱱ ᱫᱚᱞᱮ ᱟᱲᱟᱜ ᱫᱚᱦᱚ ᱠᱟᱠᱚᱣᱟ ᱟᱹᱛᱤᱧ ᱵᱟᱲᱟᱭᱟᱠᱚ ᱥᱩᱠᱨᱤ ᱠᱚᱞᱮ ᱟᱹᱥᱩᱞ ᱟᱠᱟᱫ ᱠᱚᱣᱟ ᱩᱱᱠᱩ ᱫᱚ ᱫᱟᱠᱟ ᱠᱚᱞᱮ ᱤᱥᱤᱱᱟ ᱫᱟᱠᱟ ᱠᱚ ᱤᱥᱤᱱ ᱠᱟᱛᱮᱫ ᱞᱩᱵᱩᱜ ᱠᱚ ᱢᱮᱥᱟ ᱠᱟᱛᱮᱫ ᱞᱮ ᱮᱢᱟ ᱟᱠᱚᱣᱟ ᱟᱨ ᱛᱚᱞ ᱠᱟᱛᱮᱫ ᱜᱮᱞᱮ ᱫᱚᱦᱚ ᱠᱟᱠᱚᱣᱟ ᱩᱱᱠᱩ ᱫᱚ ᱩᱱᱠᱩ ᱫᱚ ᱵᱟᱞᱮ ᱟᱲᱟᱜ ᱜᱤᱰᱤ ᱠᱟᱠᱚᱣᱟ ᱦᱚᱲᱟᱜ ᱵᱟᱲᱜᱮ ᱨᱮᱠᱚ ᱩᱴᱟᱹ ᱞᱮᱠᱷᱟᱱ ᱯᱩᱭᱥᱟᱹ ᱠᱚ ᱠᱚᱭ ᱞᱮᱭᱟ ᱜᱮᱰᱮ ᱞᱮ ᱟᱹᱥᱩᱞ ᱟᱠᱟᱫ ᱠᱚᱣᱟ ᱜᱮᱰᱮ ᱫᱚ ᱢᱤᱫᱴᱟᱱ ᱠᱚᱪᱟᱞᱮ ᱵᱮᱱᱟᱣ ᱟᱠᱟᱫᱟ ᱠᱚᱪᱟ ᱵᱮᱱᱟᱣ ᱠᱟᱛᱮᱫ ᱩᱱᱠᱩ ᱫᱚ ᱫᱟᱠᱟ ᱠᱚ ᱞᱩᱵᱩᱜ ᱠᱚ ᱥᱤᱯᱤ ᱠᱟᱛᱮᱫ ᱞᱮ ᱮᱢᱟ ᱟᱠᱟᱫ ᱠᱚᱣᱟ ᱦᱩᱲᱩ ᱠᱚᱦᱚᱸᱞᱮ ᱮᱢᱟ ᱟᱠᱟᱫ ᱠᱚᱣᱟ ᱵᱟᱞᱮ ᱪᱟᱞᱟᱣ ᱦᱚᱪᱚ ᱟᱠᱚᱣᱟ ᱫᱟᱬᱟᱱ ᱠᱚᱫᱚ